ᱦᱮᱞᱳ ᱦᱮᱸ ᱤᱧ ᱤᱧ ᱢᱤᱫ ᱥᱩᱥᱟᱹᱨᱤᱭᱟᱹ ᱢᱮᱱᱮᱫᱤᱧ ᱳᱰᱤᱥᱟ ᱠᱷᱚᱱᱟᱜ ᱛᱳ ᱟᱯᱮ ᱥᱮᱨᱮᱜ ᱟᱯᱮ ᱫᱚ ᱥᱚᱨᱟᱭᱠᱮᱞᱟ ᱠᱷᱟᱨᱥᱚᱣᱟ ᱡᱮᱞᱟ ᱯᱟᱲᱟᱜ ᱟᱯᱮ ᱟᱯᱮ ᱥᱚᱨᱟᱭᱠᱮᱞᱟ ᱠᱷᱟᱨᱥᱚᱣᱟ ᱡᱤᱞᱟᱹᱨᱮ ᱪᱮᱫ ᱪᱮᱫ ᱯᱚᱨᱚᱵᱽ ᱠᱚᱯᱮ ᱢᱟᱱᱟᱣᱟ ᱟᱪᱪᱷᱟ ᱢᱮᱱᱠᱷᱟᱱ ᱵᱟᱦᱟ ᱯᱚᱨᱚᱵᱽ ᱫᱚ ᱵᱟᱦᱟ ᱯᱚᱨᱚᱵᱽ ᱫᱚ ᱛᱤᱥ ᱯᱮ ᱯᱚᱨᱚᱵᱚᱜᱼᱟ ᱟᱯᱮ ᱫᱚ ᱢᱟᱱᱮ ᱡᱟᱦᱟᱸ ᱞᱮᱠᱟ ᱯᱷᱟᱹᱜᱩᱱ ᱢᱟ ᱯᱷᱟᱹᱜᱩᱱ ᱵᱚᱸᱜᱟ ᱜᱮ ᱢᱩᱞᱩᱜ ᱢᱚᱬᱮ ᱢᱟᱦᱟ ᱟᱪᱪᱷᱟ ᱵᱟᱦᱟ ᱫᱚ ᱢᱩᱞᱩᱜ ᱢᱚᱬᱮ ᱢᱟᱦᱟ ᱫᱚ ᱛᱤᱱᱟᱹᱜ ᱫᱤᱱ ᱛᱤᱱᱟᱹᱜ ᱫᱤᱱ ᱯᱮ ᱵᱟᱦᱟ ᱫᱚᱯᱮ ᱯᱚᱨᱚᱵᱚᱜᱼᱟ ᱵᱟᱨ ᱥᱤᱧ ᱟᱪᱪᱷᱟ ᱥᱚᱨᱦᱟᱭ ᱠᱚᱫᱚ ᱥᱚᱨᱦᱟᱭ ᱫᱚ ᱥᱚᱨᱦᱟᱭ ᱛᱤᱥ ᱯᱮ ᱥᱚᱨᱦᱟᱭᱚᱜᱼᱟ ᱠᱩᱱᱟᱹᱢᱤ ᱨᱮ ᱥᱮ ᱱᱚᱝᱠᱟ ᱤᱭᱟᱹ ᱨᱮ ᱟᱢᱟᱵᱟᱹᱥᱭᱟᱹ ᱨᱮ ᱟᱢᱵᱟᱵᱟᱹᱥᱭᱟᱹ ᱨᱮᱜᱮ ᱚ ᱦᱚᱸ ᱦᱚᱸ ᱟᱨ ᱟᱨ ᱰᱟᱹᱝᱨᱤ ᱠᱷᱩᱱᱴᱟᱹᱣ ᱠᱚᱫᱚ ᱦᱩᱭᱩᱜ ᱟᱥᱮ ᱵᱟᱝ ᱥᱚᱨᱦᱟᱭ ᱠᱚᱨᱮ ᱫᱚ ᱛᱚᱵᱮ ᱮᱱᱠᱷᱟᱱ ᱯᱚᱨᱚᱵᱽ ᱯᱟᱛᱟ ᱠᱚᱫᱚ ᱟᱯᱮ ᱥᱮᱫ ᱫᱚ ᱦᱩᱭᱩᱜᱼᱟᱥᱮ ᱵᱟᱝ ᱯᱚᱨᱚᱵᱽ ᱯᱟᱛᱟ ᱠᱚᱫᱚ ᱦᱩᱭᱩᱜᱼᱟᱥᱮ ᱵᱟᱝ ᱡᱟᱦᱟᱸ ᱞᱮᱠᱟ ᱯᱚᱨᱚᱵᱽ ᱠᱚᱨᱮᱜ ᱯᱟᱛᱟ ᱠᱚ ᱦᱩᱭᱩᱜᱼᱟ ᱟᱪᱪᱷᱟ ᱟᱯᱮ ᱚᱱᱛᱮ ᱫᱚ ᱠᱟᱨᱟᱢ ᱫᱚ ᱵᱚᱸᱜᱟᱭᱟᱠᱚ ᱥᱮ ᱵᱟᱝᱼᱟ ᱚᱻ ᱦᱳᱭ ᱮᱱᱠᱷᱟᱱ ᱟᱯᱮ ᱫᱚ ᱠᱟᱨᱟᱢ ᱯᱮ ᱵᱚᱸᱜᱟᱭᱟᱥᱮ ᱵᱟᱝ ᱟᱯᱮ ᱴᱷᱮᱱ ᱫᱚ ᱵᱟᱝᱼᱟ ᱦᱮᱸ ᱦᱮᱸ ᱛᱚ ᱚᱱᱟ ᱠᱚᱜᱮ ᱠᱟᱹᱴᱤᱡ ᱵᱟᱲᱟᱭ ᱥᱟᱱᱟᱧ ᱠᱟᱱ ᱛᱟᱦᱮᱱ ᱦᱳᱭ ᱦᱳᱭ ᱛᱚᱵᱮ ᱴᱷᱤᱠᱟ ᱫᱚᱦᱚᱭᱮᱫᱼᱟᱹᱧ ᱦᱮᱸ ᱥᱮ ᱚᱱᱟ ᱠᱚᱜᱮ ᱠᱟᱹᱴᱤᱡ ᱵᱟᱲᱟᱭ ᱥᱟᱱᱟᱧ ᱠᱟᱱ ᱛᱟᱦᱮᱸᱫ